ᱛᱤᱨᱞᱟᱹ ᱠᱚ ᱯᱷᱩᱴᱵᱚᱞ ᱦᱚᱠᱤ ᱴᱮᱱᱤᱥᱵᱚᱞ ᱵᱟᱥᱠᱮᱴ ᱵᱚᱞ ᱠᱷᱮᱞᱳᱰ ᱟᱠᱚ ᱟᱞᱮ ᱴᱚᱴᱷᱟ ᱨᱮᱦᱚ ᱟᱭᱢᱟ ᱛᱤᱨᱞᱟᱹ ᱯᱷᱩᱴᱵᱚᱞ ᱠᱚᱠᱚ ᱠᱷᱮᱞᱳᱰᱟ ᱵᱷᱟᱨᱚᱛ ᱨᱮ ᱡᱚᱛ ᱠᱷᱮᱞᱳᱰ ᱨᱮᱜᱮ ᱛᱤᱨᱞᱟᱹ ᱥᱮᱞᱮᱫ ᱢᱮᱱᱟᱜ ᱠᱚᱣᱟ